ᱮᱢᱚᱱ ᱢᱤᱫᱴᱮᱱ ᱴᱚᱴᱷᱟ ᱨᱮ ᱢᱮᱱᱟᱜ ᱞᱮᱭᱟ ᱡᱟᱦᱟᱸ ᱴᱚᱴᱷᱟ ᱫᱚ ᱵᱤᱨ ᱵᱩᱨᱩ ᱱᱟᱹᱲᱤ ᱛᱮ ᱯᱮᱨᱮᱡ ᱱᱚᱝᱠᱟᱱ ᱴᱚᱴᱷᱟ ᱨᱮ ᱦᱮᱸ ᱵᱮᱯᱟᱨᱤᱭᱟᱹ ᱠᱚᱦᱚᱸ ᱠᱚ ᱦᱮᱡ ᱟᱠᱟᱱ ᱜᱮᱭᱟ ᱢᱤᱫ ᱵᱟᱨ ᱵᱮᱯᱟᱨᱤᱭᱟᱹ ᱠᱚ ᱡᱟᱦᱟᱸᱭ ᱫᱚ ᱯᱟᱹᱧᱪᱤ ᱯᱟᱲᱦᱟᱴ ᱠᱚ

ᱱᱚᱝᱠᱟ ᱠᱟᱛᱮᱫ ᱜᱮ ᱵᱚᱫᱚᱞ ᱤᱫᱤᱜ ᱠᱟᱱᱟ ᱱᱚᱣᱟ ᱯᱟᱹᱧᱪᱤ ᱯᱟᱲᱦᱟᱴ ᱦᱟᱛᱟᱣ ᱠᱟᱛᱮ ᱜᱮ ᱟᱹᱛᱩ ᱴᱚᱴᱷᱟ ᱠᱚᱨᱟᱱ ᱥᱟᱱᱟᱢ ᱦᱚᱲ ᱠᱚ ᱛᱤᱦᱤᱧ ᱜᱟᱯᱟ ᱫᱤᱱ ᱫᱚ ᱯᱚᱨᱚᱵᱽ ᱯᱤᱦᱟᱹ ᱠᱚᱨᱮ ᱯᱟᱹᱧᱪᱤ ᱯᱟᱲᱦᱟᱴ

ᱯᱚᱨᱚᱵᱽ ᱯᱤᱦᱟᱹ ᱠᱚ ᱯᱟᱨᱚᱢᱮᱫ ᱠᱟᱱᱟ ᱢᱮᱱᱠᱷᱟᱱ ᱞᱟᱦᱟ ᱛᱮᱫᱚ ᱯᱟᱹᱧᱪᱤ ᱯᱟᱲᱦᱟᱴ ᱫᱚ ᱵᱟᱝ ᱛᱟᱦᱮᱸ ᱠᱷᱟᱹᱛᱤᱨ ᱚᱱᱠᱟ ᱛᱮᱫᱚ ᱯᱟᱹᱧᱪᱤ ᱯᱟᱲᱦᱟᱴ ᱛᱮᱫᱚ ᱵᱟᱝ ᱯᱟᱨᱚᱢᱚᱜ ᱠᱟᱱ ᱛᱟᱦᱮᱸᱫ ᱫᱷᱩᱛᱤ ᱛᱮᱜᱮ ᱯᱚᱨᱚᱵᱽ ᱠᱚᱦᱚᱸ ᱯᱟᱨᱚᱢᱚᱜ ᱠᱟᱱ ᱛᱟᱦᱮᱸᱫ ᱛᱤᱦᱤᱧ ᱜᱟᱯᱟ ᱫᱚ ᱯᱟᱹᱧᱪᱤ ᱯᱟᱲᱦᱟᱴ ᱟᱛᱮ ᱜᱮ

ᱮᱱᱮᱡ ᱡᱚᱝ ᱥᱮ ᱨᱟᱹᱥᱠᱟᱹ ᱡᱚᱝ ᱦᱩᱭᱩᱜ ᱠᱟᱱᱟ ᱱᱚᱝᱠᱟ ᱜᱮ

ᱤᱫᱤᱜ ᱠᱟᱱᱟ ᱱᱟᱦᱟᱜ ᱫᱤᱱ ᱫᱚ ᱯᱟᱨᱚᱢᱮᱱ ᱥᱮᱨᱢᱟ ᱨᱮᱦᱚᱸ ᱡᱤᱭᱚᱱ ᱨᱮ ᱟᱭᱢᱟ ᱠᱤᱪᱷᱩ ᱜᱮ ᱵᱚᱫᱚᱞ ᱦᱩᱭ ᱟᱠᱟᱱᱟ ᱱᱚᱜᱼᱚᱭ ᱡᱮ ᱯᱟᱹᱧᱪᱤ ᱯᱟᱲᱦᱟᱴ ᱟᱛᱮ ᱟᱹᱛᱩ ᱨᱮ ᱥᱮ ᱴᱚᱴᱷᱟ ᱨᱮ ᱨᱟᱹᱥᱠᱟᱹ ᱡᱚᱝ ᱦᱩᱭᱩᱜ ᱠᱟᱱᱟ

ᱠᱟᱹᱣᱰᱤ ᱟᱹᱨᱤ ᱠᱟᱛᱮ ᱵᱟᱦᱟ ᱯᱚᱨᱚᱵᱽ ᱵᱟᱦᱟ ᱯᱚᱨᱚᱵᱽ ᱠᱚᱨᱮ ᱥᱮ ᱥᱚᱦᱨᱟᱭ ᱯᱚᱨᱚᱵᱽ ᱠᱚᱨᱮ ᱦᱚᱸ ᱵᱷᱟᱹᱜᱤ ᱵᱷᱟᱹᱜᱤ ᱡᱚᱢᱟᱜ ᱥᱮ ᱥᱮ ᱦᱚᱨᱚᱜ ᱵᱟᱸᱫᱮ ᱠᱚᱦᱚᱸ ᱥᱮ ᱞᱩᱜᱽᱲᱤ ᱠᱚᱦᱚᱸ ᱦᱚᱨᱚᱜ ᱦᱩᱭᱩᱜ ᱠᱟᱱᱟ ᱱᱚᱝᱠᱟ ᱠᱟᱛᱮ ᱜᱮ ᱯᱟᱨᱚᱢᱮᱱ ᱥᱮᱨᱢᱟ ᱨᱮ ᱥᱮ ᱱᱟᱦᱟᱜ ᱫᱤᱱ ᱨᱮ ᱟᱭᱢᱟ ᱠᱤᱪᱷᱩ ᱵᱚᱫᱚᱞ ᱦᱩᱭ ᱟᱠᱟᱱᱟ